ᱦᱮᱞᱳ ᱜᱚᱝᱠᱮ ᱟᱞᱤᱧ ᱱᱟᱣᱟ ᱱᱚᱝᱠᱟ ᱞᱤᱧ ᱦᱮᱡ ᱟᱠᱟᱱᱟ ᱟᱯᱮ ᱱᱚᱛᱮ ᱵᱷᱟᱜᱤ ᱯᱚᱨᱤᱵᱮᱥ ᱥᱮ ᱱᱚᱝᱠᱟ ᱟᱹᱛᱩ ᱫᱤᱥᱚᱢ ᱧᱮᱞ ᱠᱟᱛᱮ ᱱᱚᱛᱮ ᱞᱮ ᱵᱚᱞᱚ ᱛᱚᱨᱟ ᱟᱠᱟᱱᱟ ᱜᱚᱝᱠᱮ ᱟᱞᱤᱧ ᱞᱤᱧ ᱢᱮᱱᱮᱫ ᱛᱟᱦᱮᱸ ᱡᱮ ᱱᱚᱱᱛᱮ ᱫᱷᱟᱨᱮ ᱯᱟᱥᱮ ᱥᱮ ᱱᱚᱝᱠᱟ ᱡᱟᱦᱟᱸᱱᱟᱜ ᱧᱮᱞ ᱞᱮᱠᱟᱱ ᱧᱮᱞ ᱡᱚᱝ ᱞᱮᱠᱟᱱ ᱡᱤᱱᱤᱥ ᱪᱮ ᱱᱚᱝᱠᱟ ᱟᱪᱩᱨᱟᱱ ᱡᱤᱱᱤᱥ ᱱᱚᱣᱟ ᱠᱤ ᱥᱩᱨ ᱠᱚᱨᱮ ᱪᱮ ᱡᱟᱦᱟᱸ ᱠᱚᱨᱮ ᱢᱮᱱᱟᱜᱼᱟ ᱜᱚᱝᱠᱮ ᱟᱞᱮᱢᱟ ᱟᱡᱚᱢ ᱫᱚᱞᱮ ᱟᱡᱚᱢ ᱟᱠᱟᱫᱟ ᱱᱚᱝᱠᱟ ᱧᱮᱞ ᱢᱟᱛᱚ ᱵᱟᱝ ᱦᱩᱭ ᱟᱠᱟᱱᱟ ᱟᱻ ᱚᱱᱰᱮ ᱪᱟᱞᱟᱣ ᱞᱮᱱᱠᱷᱟᱱ ᱚᱱᱰᱮᱱᱟᱜ ᱪᱮᱫ ᱞᱮᱠᱟ ᱯᱩᱨᱤᱵᱮᱥ ᱥᱮ ᱪᱮᱫ ᱞᱮᱠᱟ ᱚᱱᱰᱮᱱᱟᱜ ᱡᱟᱦᱟᱸᱱᱟᱜ ᱛᱟᱦᱮᱸᱨᱮᱱᱟᱜ ᱛᱟᱦᱮᱸᱨᱮᱱᱟᱜ ᱪᱮ ᱡᱚᱢ ᱧᱩᱸ ᱨᱮᱭᱟᱜ ᱠᱚᱱᱚ ᱚᱱᱠᱟ ᱮᱴᱠᱮᱴᱚᱬᱮ ᱠᱚ ᱵᱟᱝ ᱦᱩᱭᱩᱜ ᱛᱚ ᱚᱱᱠᱟ ᱜᱚᱝᱠᱮ ᱞᱟ ᱭ ᱢᱟᱞᱮ ᱞᱟ ᱭᱮᱫᱟ ᱢᱟᱱᱮ ᱪᱟᱞᱟᱜ ᱟᱞᱮ ᱪᱮᱫ ᱞᱮᱠᱟ ᱢᱟᱱᱮ ᱪᱮᱫ ᱞᱮᱠᱟ ᱵᱷᱟᱵ ᱛᱮᱞᱮ ᱪᱟᱞᱟᱜ ᱟ ᱚᱱᱰᱮ ᱫᱚ ᱜᱚᱝᱠᱮ ᱱᱚᱱᱰᱮ ᱠᱷᱚᱱ ᱫᱚ ᱚᱱᱰᱮ ᱫᱚ ᱛᱤᱱᱟ ᱜ ᱥᱟᱺᱝᱜᱤᱧ ᱛᱮ ᱚᱱᱰᱮ ᱫᱚ ᱦᱩᱺ ᱜᱚᱝᱠᱮ ᱛᱟᱞᱦᱮ ᱴᱷᱤᱠᱜᱮᱭᱟ ᱛᱟᱞᱦᱮ ᱱᱚᱝᱠᱟ ᱪᱟᱞᱟᱜ ᱦᱩᱭᱩᱜ ᱟ